ᱦᱮᱸ ᱦᱮᱞᱳ ᱦᱮᱸ ᱰᱟᱴᱟ ᱨᱮᱱ ᱰᱟᱠᱛᱟᱨᱮᱢ ᱢᱮᱱᱫᱟ ᱦᱚᱸ ᱦᱚᱸ ᱰᱟᱴᱟ ᱦᱟᱹᱥᱩᱭᱮᱫᱤᱧᱟ ᱛᱚ ᱛᱤᱱᱟᱹᱜ ᱫᱤᱱ ᱵᱚᱞᱛᱮ ᱚᱱᱠᱟ ᱟᱴ ᱫᱚᱥᱫᱤᱱ ᱜᱟᱱ ᱦᱩᱭᱩᱜ ᱠᱟᱱᱟ ᱢᱟᱱᱮ ᱟᱹᱰᱤ ᱨᱟᱸᱜᱟᱣ ᱦᱟᱹᱥᱩ ᱠᱟᱱᱟ ᱨᱤᱸᱜᱩᱫ ᱠᱚ ᱡᱚᱢ ᱠᱟᱜ ᱛᱤᱧᱟᱹ ᱵᱟᱝ ᱦᱮᱸ ᱪᱤᱠᱤᱛᱥᱟ ᱫᱚ ᱦᱮᱸ ᱦᱮᱸ ᱱᱤᱭᱟᱹ ᱞᱟᱦᱟᱧ ᱪᱤᱠᱤᱛᱥᱟ ᱦᱚᱪᱚ ᱞᱮᱱᱟ ᱡᱮ ᱰᱟᱴᱟ ᱛᱩᱫ ᱟᱫᱚ ᱵᱟᱠᱚ ᱛᱩᱫ ᱞᱮᱫ ᱛᱤᱧᱟᱹ ᱟᱫᱚ ᱚᱱᱟᱜᱮ ᱥᱟᱹᱨᱫᱤ ᱠᱟᱱᱟ ᱟᱨᱦᱚᱸ ᱦᱚᱸ ᱟᱢᱫᱚ ᱧᱩᱛᱩᱢᱮᱢ ᱚᱞᱫᱟ ᱵᱟᱝ ᱚ ᱚ ᱢᱚᱡᱽ ᱛᱚ ᱢᱚᱡᱽ ᱜᱮᱠᱚ ᱞᱟᱹᱭᱮ ᱠᱟᱱᱟ ᱛᱚ ᱚᱱᱟ ᱛᱮᱜᱮ ᱯᱷᱳᱱ ᱠᱤᱫᱟᱹᱧ ᱟᱫᱚ ᱦᱮᱸ ᱦᱮᱸ ᱡᱮ ᱦᱮᱸ ᱦᱮᱸ ᱚᱻ ᱦᱮᱸ ᱫᱩᱲᱩᱵ ᱫᱚ ᱪᱮᱫ ᱠᱚ ᱫᱤᱱᱮ ᱫᱩᱲᱩᱵᱚᱜ ᱠᱟᱱᱟ ᱯᱮ ᱫᱤᱱ ᱵᱟᱝ ᱦᱚᱸ ᱦᱚᱸ ᱛᱚᱵᱮ ᱚ ᱛᱚᱵᱮ ᱤᱧ ᱫᱚ ᱥᱳᱢᱵᱟᱨ ᱫᱤᱱ ᱜᱤᱧ ᱪᱟᱞᱟᱜᱚᱜᱼᱟ ᱡᱮ ᱦᱟᱹᱴᱭᱟᱹ ᱦᱚᱸ ᱦᱟᱹᱴᱭᱟᱹ ᱠᱟᱱᱟ ᱢᱟᱱᱮ ᱥᱚᱠᱟᱞ ᱢᱚᱠᱟᱞ ᱪᱟᱞᱟᱜᱚᱜ ᱟᱹᱧ ᱟᱨᱤᱧ ᱚᱱᱠᱟᱛᱮ ᱨᱤᱴᱟᱨᱱᱚᱜ ᱥᱚᱢᱚᱭ ᱦᱟᱹᱴᱭᱟᱹ ᱦᱚᱸ ᱦᱩᱭᱩᱜ ᱠᱟᱱᱟ ᱦᱟᱹᱴᱭᱟᱹ ᱦᱚᱧ ᱦᱟᱹᱴᱭᱟᱹ ᱛᱚᱨᱟᱜᱚᱜᱼᱟ ᱚ ᱚᱱᱟ ᱚᱱᱟ ᱯᱚᱭᱥᱟ ᱫᱤᱠ ᱫᱤᱭᱮ ᱫᱚ ᱵᱟᱝ ᱪᱤᱱᱛᱟᱹ ᱦᱩᱭᱩᱜᱼᱟ ᱯᱚᱭᱥᱟ ᱫᱚᱦᱟᱸᱜ ᱞᱟᱜᱟᱜ ᱜᱮᱭᱟ ᱢᱟᱱᱮ ᱢᱚᱡᱽ ᱢᱟᱱᱮ ᱨᱩᱣᱟᱹ ᱠᱷᱚᱱ ᱢᱚᱡᱽ ᱞᱮᱱᱠᱷᱟᱱ ᱜᱮ ᱦᱩᱭᱩᱜᱚᱜᱼᱟ ᱵᱩᱡᱷᱟᱹᱣ ᱦᱮᱸ ᱦᱮᱸ ᱦᱮᱸ ᱯᱚᱭᱥᱟ ᱫᱤᱠ ᱫᱤᱭᱮ ᱫᱚ ᱪᱤᱱᱛᱟᱹ ᱵᱟᱹᱱᱩᱜᱼᱟ ᱛᱚᱵᱮ ᱚᱞ ᱠᱟᱜᱼᱟᱢ ᱦᱮᱸ ᱦᱮᱸ ᱞᱟᱦᱟ ᱨᱮᱜᱮᱢ ᱚᱞᱟ ᱦᱮᱸ ᱦᱮᱸ ᱦᱮᱸ ᱦᱮᱸ ᱦᱮᱸ ᱯᱟᱸᱥᱥᱳ ᱵᱟᱝ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱦᱮᱸ